ᱠᱟᱹᱴᱤᱡ ᱨᱮ ᱤᱧ ᱜᱚᱜᱚ ᱴᱷᱮᱡ ᱠᱷᱚᱡ ᱤᱧ ᱧᱮᱞ ᱪᱮᱫ ᱟᱠᱟᱫᱟ ᱠᱟᱹᱴᱤᱡ ᱨᱮ ᱚᱱᱠᱟ ᱟᱫᱽᱣᱟ ᱪᱟᱣᱞᱮ ᱥᱚᱜᱮ ᱤᱭᱟᱹ ᱥᱤᱢ ᱞᱟᱡ ᱠᱚ ᱥᱤᱯᱤ ᱢᱮᱥᱟᱞ ᱠᱟᱛᱮ ᱥᱟᱠᱟᱢ ᱨᱮᱞᱮ ᱯᱤᱴᱷᱟᱹᱭᱟ ᱟᱨᱮ ᱮᱢᱟᱣᱟᱞᱮᱭᱟ ᱡᱚᱢᱟᱞᱮ ᱟᱹᱰᱤ ᱟᱸᱴ ᱥᱤᱵᱤᱞᱟ ᱚᱱᱠᱟ ᱟᱹᱰᱤ ᱟᱸᱴ ᱥᱤᱵᱤᱞᱟ ᱟᱨ ᱥᱤᱢ ᱞᱟᱡ ᱥᱚᱸᱜᱮ ᱢᱮᱨᱚᱢ ᱞᱟᱡ ᱥᱚᱸᱜᱮ ᱚᱠᱟᱫᱚ ᱦᱚᱲ ᱢᱟ ᱮᱱᱛᱮᱫ ᱥᱩᱠᱨᱤ ᱠᱚᱵᱚᱱ ᱟᱹᱥᱩᱞ ᱠᱚᱣᱟ ᱥᱩᱠᱨᱤ ᱞᱟᱡ ᱥᱚᱸᱜᱮ ᱚᱱᱟ ᱥᱚᱸᱜᱮ ᱦᱚᱸ ᱮᱠᱟᱞ ᱯᱤᱴᱷᱟᱹ ᱞᱮᱠᱷᱟᱡ ᱥᱟᱠᱟᱢ ᱨᱮ ᱥᱚᱸᱜᱮ ᱟᱨ ᱯᱤᱴᱷᱟᱹ ᱠᱟᱛᱮ ᱡᱚᱢ ᱟᱹᱰᱤ ᱟᱸᱴ ᱥᱤᱵᱤᱞᱟ ᱟᱫᱚ ᱤᱧ ᱠᱟᱹᱴᱤᱡ ᱨᱮ ᱚᱱᱠᱟᱧ ᱡᱚᱢ ᱞᱮᱫ ᱛᱮ ᱟᱫᱚ ᱤᱧ ᱦᱚᱸ ᱟᱫᱚ ᱡᱟᱶᱟᱭ ᱚᱲᱟᱜ ᱨᱮ ᱟᱹᱜᱩ ᱠᱟᱛᱮ ᱟᱫᱚ ᱚᱱᱠᱟ ᱜᱮ ᱞᱟᱦᱟ ᱨᱮ ᱦᱚᱧᱦᱟᱨᱤᱧ ᱛᱟᱠᱚ ᱚᱱᱠᱟ ᱜᱮᱠᱚ ᱟᱹᱜᱩ ᱠᱮᱫᱟ ᱢᱮᱨᱚᱢ ᱞᱟᱡ ᱠᱚ ᱟᱹᱜᱩ ᱠᱮᱫ ᱛᱟᱞᱮᱭᱟ ᱟᱫᱚ ᱠᱚ ᱢᱮᱱᱫᱟ ᱢᱮᱨᱚᱢ ᱞᱟᱡᱽ ᱯᱤᱴᱷᱟᱹ ᱭᱟᱵᱚᱱ ᱟᱫᱚ ᱦᱚᱧᱦᱟᱨᱤᱧ ᱫᱚᱭ ᱢᱮᱱᱫᱟ ᱵᱟᱹᱦᱩ ᱫᱚᱭ ᱵᱟᱰᱟᱭᱟ ᱥᱮ ᱵᱟᱝ ᱞᱟᱹᱭᱟᱭ ᱢᱮ ᱟᱫᱚᱭ ᱢᱮᱱᱫᱟ ᱵᱟᱰᱟᱭ ᱜᱮᱭᱟᱭ ᱦᱟᱜ ᱦᱚᱢᱮ ᱵᱟᱰᱟᱭ ᱠᱟᱱᱟ ᱯᱤᱴᱷᱟᱹ ᱫᱚ ᱵᱟᱭ ᱵᱟᱰᱟᱭᱟ ᱵᱟᱰᱟᱭᱟᱭ ᱦᱟᱜ ᱟᱫᱚ ᱢᱟ ᱵᱟᱹᱦᱩ ᱯᱤᱴᱷᱟᱹᱭ ᱛᱟᱵᱚᱱ ᱢᱮ ᱞᱟᱡ ᱯᱤᱴᱷᱟᱹᱭ ᱛᱟᱵᱚᱱ ᱢᱮ ᱟᱫᱚ ᱤᱧᱦᱚᱸ ᱥᱟᱹᱨᱤ ᱜᱮ ᱚᱱᱠᱟ ᱜᱮ ᱥᱤᱯᱤ ᱠᱤᱫᱟᱹᱧ ᱟᱨᱤᱧ ᱯᱤᱴᱷᱟᱹ ᱠᱮᱫᱟ ᱟᱫᱚᱧ ᱮᱢ ᱵᱟᱲᱟ ᱣᱟᱫ ᱠᱚᱣᱟ ᱡᱚᱢ ᱠᱮᱫᱟ ᱠᱚ ᱡᱚᱛᱚ ᱦᱚᱲ ᱠᱚ ᱟᱨᱦᱚᱸ ᱚᱱᱠᱟ ᱜᱮ ᱚᱠᱚᱭ ᱠᱚᱪᱚᱝ ᱫᱟᱲᱟᱱ ᱠᱚ ᱦᱮᱡ ᱞᱮᱱᱟ ᱩᱱᱠᱩ ᱠᱚᱦᱚᱸ ᱠᱚ ᱡᱚᱢ ᱵᱟᱲᱟ ᱠᱮᱫᱟ ᱟᱫᱚᱠᱚ ᱢᱮᱱᱫᱟ ᱦᱟᱭᱨᱮ ᱟᱹᱰᱤ ᱱᱟᱯᱟᱭ ᱥᱤᱵᱤᱞ ᱟᱫᱚ ᱞᱟᱡᱽ ᱯᱤᱴᱷᱟᱹ ᱪᱮᱫ ᱯᱤᱴᱷᱟᱹ ᱞᱟᱡ ᱯᱤᱴᱷᱟᱹ ᱟᱹᱰᱤ ᱥᱤᱵᱤᱞ ᱟᱨᱚ ᱱᱚᱠᱟ ᱥᱤᱢ ᱞᱟᱡ ᱦᱚᱸ ᱯᱤᱴᱷᱟᱹ ᱮᱱᱛᱮᱫ ᱱᱮᱛᱟᱨ ᱢᱟ ᱩᱱᱠᱩ ᱯᱚᱞᱟᱨ ᱥᱤᱢ ᱞᱟᱡᱽ ᱚᱱᱟ ᱠᱚ ᱟᱹᱜᱩ ᱠᱟᱛᱮ ᱚᱱᱟ ᱫᱚ ᱢᱤᱫ ᱫᱤᱱ ᱫᱚ ᱟᱨᱚ ᱚᱱᱠᱟᱭᱮᱫᱟᱞᱮ ᱤᱧ ᱦᱚᱸ ᱚᱱᱠᱟ ᱜᱮ ᱟᱨᱦᱚᱸᱧ ᱯᱤᱴᱷᱟᱹ ᱠᱮᱫᱟ ᱥᱩᱨᱫᱤᱱ ᱜᱮ ᱯᱤᱴᱷᱟᱹ ᱠᱮᱫᱟᱹᱧ ᱟᱨ ᱤᱭᱟᱹ ᱮᱱᱛᱮᱫ ᱪᱟᱣᱞᱮ ᱦᱚᱞᱚᱝ ᱥᱚᱸᱜᱮ ᱥᱟᱠᱟᱢ ᱨᱮ ᱟᱨᱞᱮ ᱡᱚᱢ ᱠᱮᱫᱟ ᱟᱹᱰᱤ ᱥᱤᱵᱤᱞ ᱟᱫᱚ ᱚᱱᱠᱟ ᱜᱮ ᱨᱟᱹᱥᱠᱟᱹ ᱜᱮᱞᱮ ᱵᱩᱡᱷᱟᱹᱣ ᱠᱮᱫᱟ ᱡᱚᱢ ᱨᱮ ᱟᱹᱰᱤ ᱥᱤᱵᱤᱞ ᱠᱟᱱᱟ ᱚᱱᱟ ᱫᱚ ᱤᱧ ᱜᱚᱜᱚ ᱴᱷᱮᱡ ᱠᱷᱚᱡ ᱤᱧ ᱧᱮᱞ ᱪᱮᱫ ᱞᱮᱫ ᱛᱮ ᱤᱧ ᱦᱚᱸ ᱥᱟᱹᱨᱤᱜᱮᱧ ᱯᱤᱴᱷᱟᱹ ᱠᱟᱛᱮ ᱤᱧ ᱡᱚᱢ ᱵᱟᱲᱟ ᱠᱮᱫᱟ ᱥᱮ ᱦᱚᱲ ᱠᱚᱧ ᱮᱢ ᱵᱟᱲᱣᱟᱫ ᱠᱚᱣᱟ ᱡᱚᱢ ᱠᱮᱫᱟ ᱠᱚ ᱟᱹᱰᱤ ᱟᱸᱴ ᱜᱮ ᱥᱤᱵᱤᱞ ᱠᱟᱱᱟ ᱵᱟᱹᱧ ᱵᱟᱲᱟᱭ ᱠᱷᱟᱡ ᱵᱟᱝ ᱨᱮᱠᱳᱰ ᱞᱮᱱ ᱛᱤᱧ ᱡᱟᱱᱤ